ᱤᱧ ᱢᱤᱫᱴᱟᱝ ᱡᱟᱭᱜᱟᱨᱮ ᱫᱟᱬᱟᱱᱤᱧ ᱪᱟᱞᱟᱣ ᱞᱮᱱᱟ ᱚᱱᱟ ᱫᱚ ᱦᱩᱭᱩᱜ ᱠᱟᱱᱟ ᱯᱩᱨᱤ ᱯᱩᱨᱤ ᱨᱮᱫᱚ ᱡᱮᱦᱮᱛᱩ ᱟᱭᱢᱟ ᱦᱚᱲᱞᱮ ᱪᱟᱞᱟᱣ ᱞᱮᱱᱟ ᱛᱚ ᱚᱸᱰᱮᱱᱟᱜ ᱡᱟᱭᱜᱟ ᱵᱮᱥ ᱟᱹᱰᱤ ᱵᱮᱥ ᱜᱮᱭᱟ ᱛᱚ ᱫᱮᱠᱷᱛᱮ ᱦᱚᱸ ᱟᱹᱰᱤ ᱢᱚᱡᱽ ᱛᱚ ᱚᱸᱰᱮ ᱫᱚ ᱢᱤᱫᱴᱟᱝ ᱥᱚᱦᱚᱨ ᱞᱮᱠᱟᱜᱮ ᱥᱟᱵ ᱠᱟᱜ ᱢᱮ ᱥᱚᱦᱚᱨ ᱠᱟᱱ ᱜᱮᱭᱟ ᱛᱚ ᱚᱸᱰᱮ ᱪᱟᱞᱟᱣ ᱞᱮᱱᱟ ᱛᱚ ᱯᱩᱨᱤ ᱨᱮ ᱯᱨᱚᱛᱷᱚᱢ ᱫᱚ ᱢᱟᱱᱮ ᱰᱟᱹᱵᱽᱨᱟᱹᱜ ᱪᱟᱞᱟᱣ ᱞᱮᱱᱟ ᱛᱚ ᱚᱸᱰᱮ ᱢᱟᱱᱮ ᱥᱚᱢᱩᱫᱨᱚ ᱰᱷᱮᱣ ᱞᱮᱠᱟ ᱯᱩᱨᱟᱹ ᱡᱟᱦᱟᱸ ᱰᱟᱹᱵᱽᱨᱟᱹᱜ ᱞᱮ ᱪᱟᱞᱟᱣ ᱞᱮᱱᱟ ᱯᱨᱚᱛᱷᱚᱢ ᱫᱚ ᱟᱹᱰᱤ ᱡᱳᱨ ᱢᱟᱱᱮ ᱵᱚᱛᱚᱨᱚᱜ ᱠᱟᱹᱱᱟᱹᱧ ᱡᱮ ᱥᱟᱺᱜᱤᱧ ᱥᱮᱫ ᱤᱧ ᱪᱟᱞᱟᱣ ᱞᱮᱱᱠᱷᱟᱱ ᱢᱟᱛᱚ ᱰᱷᱮᱣ ᱦᱟᱱᱛᱮ ᱩᱛᱟᱹᱨ ᱤᱧᱟᱹᱭ ᱛᱚ ᱵᱚᱛᱚᱨ ᱵᱚᱛᱚᱨ ᱛᱮᱜᱮ ᱯᱨᱚᱛᱷᱚᱢ ᱰᱟᱹᱵᱽᱨᱟᱹᱭᱤᱱᱟᱹᱧ ᱛᱚ ᱟᱵᱟᱨ ᱯᱟᱦᱟᱲᱨᱤᱧ ᱫᱩᱲᱩᱵᱚᱜ ᱠᱟᱱᱟᱭᱤᱧ ᱟᱵᱟᱨ ᱤᱧ ᱰᱟᱹᱵᱽᱨᱟᱹᱜ ᱠᱟᱱᱟ ᱛᱚ ᱥᱟᱨᱟᱫᱤᱱ ᱫᱚ ᱚᱸᱰᱮ ᱫᱚ ᱵᱟᱹᱧ ᱛᱟᱦᱮᱸ ᱠᱟᱱᱟ ᱛᱚ ᱢᱤᱫᱜᱷᱟᱹᱲᱤᱡ ᱠᱟᱛᱮᱫ ᱤᱧ ᱰᱟᱹᱵᱽᱨᱟᱹᱜ ᱠᱟᱱᱟ ᱢᱤᱫ ᱜᱷᱟᱹᱲᱤᱡ ᱠᱟᱛᱮᱫ ᱟᱵᱟᱨᱤᱧ ᱫᱩᱲᱩᱵᱚᱜ ᱠᱟᱱᱟ ᱚᱱᱠᱟ ᱜᱮ ᱦᱩᱭ ᱠᱟᱱᱟ ᱛᱚ ᱚᱸᱰᱮ ᱛᱟᱨᱯᱚᱨ ᱟᱹᱭᱩᱵ ᱵᱮᱲᱟ ᱥᱮ ᱚᱸᱰᱮ ᱟᱨᱚ ᱫᱟᱬᱟᱱ ᱞᱮ ᱪᱟᱞᱟᱜᱼᱟ ᱡᱟᱦᱟᱸ ᱢᱚᱱᱫᱤᱨ ᱠᱚᱞᱮ ᱪᱟᱞᱟᱜᱼᱟ ᱛᱟᱨᱯᱚᱨ ᱚᱸᱰᱮ ᱡᱟᱦᱟᱸ ᱥᱚᱢᱩᱫᱨᱩ ᱯᱟᱥᱮᱨᱮ ᱡᱟᱦᱟᱸ ᱢᱮᱞᱟ ᱠᱚ ᱫᱩᱲᱩᱵᱚᱜ ᱜᱮᱭᱟ ᱢᱟᱱᱮ ᱢᱮᱞᱟ ᱵᱚᱞᱛᱮ ᱮᱭ ᱥᱮᱭ ᱵᱟᱡᱟᱨ ᱜᱮ ᱛᱚ ᱟᱹᱭᱩᱵ ᱥᱮᱫ ᱞᱮ ᱪᱟᱞᱟᱜᱼᱟ ᱡᱤᱱᱤᱥ ᱠᱚ ᱦᱟᱛᱟᱣ ᱥᱮ ᱡᱟᱦᱟᱱᱟᱜ ᱮᱢ ᱡᱚᱢ ᱛᱚ ᱤᱧ ᱫᱚ ᱡᱤᱱᱤᱥ ᱵᱚᱞᱛᱮ ᱫᱚ ᱚᱸᱰᱮ ᱫᱚ ᱵᱟᱹᱧ ᱦᱟᱛᱟᱣ ᱞᱮᱫᱟ ᱦᱟᱛᱟᱣᱞᱮᱜᱼᱟᱠᱚ ᱢᱤᱫᱴᱟᱝ ᱵᱚᱞ ᱠᱚ ᱦᱟᱛᱟᱣ ᱞᱮᱫᱟ ᱟᱨ ᱛᱟᱨᱯᱚᱨ ᱡᱚᱢ ᱵᱟᱲᱟ ᱠᱮᱫᱟᱞᱮ ᱚᱸᱰᱮ ᱛᱟᱨᱯᱚᱨ ᱛᱟᱨ ᱫᱚᱥᱟᱨ ᱟᱹᱭᱩᱵ ᱥᱮᱫ ᱢᱟᱱᱮ ᱛᱚᱠᱷᱚᱱ ᱡᱚᱛᱚ ᱦᱚᱲ ᱚᱲᱟᱜ ᱚᱲᱟᱜ ᱯᱷᱮᱢᱮᱞᱤ ᱡᱚᱛᱚ ᱦᱚᱲᱞᱮ ᱪᱟᱞᱟᱣᱱᱟ ᱛᱚ ᱚᱱᱟ ᱢᱚᱱᱫᱤᱨ ᱧᱮᱞ ᱞᱮ ᱪᱟᱞᱟᱣᱱᱟ ᱛᱚ ᱚᱸᱰᱮ ᱟᱭᱢᱟ ᱨᱚᱠᱚᱢ ᱵᱚᱸᱜᱟᱧ ᱧᱮᱞ ᱠᱮᱫ ᱠᱚᱣᱟ ᱛᱚ ᱩᱱᱠᱩ ᱵᱚᱸᱜᱟ ᱦᱚᱸ ᱟᱹᱰᱤ ᱢᱚᱡᱽ ᱜᱮᱭᱟᱠᱚ ᱮᱢᱚᱱ ᱡᱟ ᱵᱚᱸᱜᱟ ᱵᱟᱵᱟᱨᱮ ᱛᱟᱨᱯᱚᱨ ᱚᱱᱟ ᱵᱟᱜᱟᱱ ᱥᱮᱫ ᱞᱮᱠᱟᱛᱮ ᱟᱹᱪᱩᱨ ᱟᱹᱪᱩᱨ ᱛᱮᱞᱮ ᱦᱮᱡᱱᱟ ᱛᱚ ᱚᱱᱟ ᱵᱟᱜᱟᱱ ᱨᱮᱫᱚ ᱜᱟᱫᱮ ᱜᱟᱱ ᱥᱟᱦᱮᱵᱽ ᱥᱚᱥᱚ ᱫᱟᱨᱮ ᱦᱮᱱᱟᱜ ᱠᱟᱜᱼᱟ ᱛᱚ ᱚᱸᱰᱮ ᱫᱚ ᱫᱤᱠᱩ ᱠᱚ ᱢᱮᱛᱣᱟᱞᱮ ᱠᱟᱱᱟ ᱚᱱᱟ ᱥᱟᱦᱮᱵᱽ ᱥᱚᱥᱚ ᱫᱚ ᱟᱞᱚ ᱯᱮ ᱚᱱᱟ ᱥᱟᱦᱮᱵᱽ ᱥᱚᱥᱚ ᱫᱚ ᱡᱚᱢ ᱯᱮ ᱠᱤᱱᱛᱩ ᱚᱱᱟ ᱡᱟᱝ ᱫᱚ ᱟᱞᱚ ᱯᱮ ᱜᱚᱫ ᱛᱟᱞᱮᱭᱟ ᱛᱚ ᱚᱱᱠᱟᱜᱮ ᱡᱚᱢ ᱵᱟᱲᱟ ᱠᱮᱫᱟᱞᱮ ᱦᱮᱡ ᱱᱟᱞᱮ ᱛᱚ ᱛᱟᱨ ᱫᱚᱥᱟᱨ ᱠᱷᱚᱱᱜᱮᱞᱮ ᱩᱸᱰᱩᱠᱱᱟ ᱚᱲᱟᱜ ᱞᱮ ᱦᱮᱡᱱᱟ ᱛᱚ ᱚᱸᱰᱮ ᱫᱚᱧ ᱢᱟᱱᱮ ᱠᱟᱹᱴᱤᱡ ᱵᱚᱛᱚᱨᱤᱧ ᱵᱩᱡᱷᱟᱹᱣ ᱠᱮᱫᱟ ᱡᱮ ᱚᱱᱟ ᱥᱚᱢᱩᱫᱨᱚ ᱨᱮ ᱰᱟᱹᱵᱽᱨᱟᱹᱜ